ᱦᱮᱞᱳ ᱟᱢ ᱵᱚᱨᱢᱟ ᱥᱴᱳᱨ ᱠᱷᱚᱱᱮᱢ ᱢᱮᱱᱮᱜᱼᱟ ᱟᱢᱴᱷᱮᱱ ᱠᱮᱠ ᱚᱰᱟᱨ ᱞᱮᱱᱟ ᱟᱨ ᱱᱤᱛ ᱦᱚᱸ ᱫᱩᱠᱟᱱ ᱨᱮᱜᱮ ᱵᱟᱭ ᱥᱮᱴᱮᱨᱟᱠᱟᱱᱟ ᱟᱨ ᱟᱞᱮᱭᱮᱜ ᱰᱟᱭᱵᱟᱨ ᱦᱚᱸ ᱯᱷᱳᱱ ᱜᱮ ᱵᱟᱭ ᱨᱤᱥᱤᱵᱮᱜᱼᱟ ᱢᱮᱱᱠᱷᱟᱱ ᱱᱤᱛ ᱦᱚᱸ ᱵᱟᱭ ᱥᱮᱴᱮᱨᱚᱜ ᱠᱷᱟᱱ ᱤᱧ ᱫᱚ ᱛᱤᱱ ᱨᱤᱧ ᱵᱷᱮᱡᱟᱭᱟ ᱟᱨ ᱤᱱᱟᱹᱜ ᱡᱤᱞᱤᱝ ᱵᱷᱮᱡᱟ ᱨᱮᱱᱟᱜ ᱢᱮᱱᱟᱜᱼᱟ ᱡᱮ ᱱᱚᱣᱟ ᱥᱩᱨ ᱠᱚᱨᱮᱢᱟ ᱵᱟᱝᱟ ᱟ ᱰᱤᱡᱳᱨ ᱜᱮ ᱥᱟᱺᱜᱤᱧ ᱜᱮᱭᱟ ᱢᱮᱱᱠᱷᱟᱱ ᱱᱤᱛᱳᱜ ᱦᱚᱸ ᱵᱟᱝ ᱵᱷᱮᱡᱟᱭ ᱠᱷᱟᱱ ᱫᱚ ᱤᱧ ᱫᱚ ᱛᱤᱱᱨᱮ ᱵᱷᱮᱡᱟᱭᱟ ᱟᱨ ᱩᱱᱟᱹᱜ ᱥᱟᱺᱜᱤᱧ ᱜᱮᱭᱟ ᱡᱮ ᱨᱟᱭᱨᱚᱝᱯᱩᱨ ᱚᱸᱰᱮ ᱥᱮᱴᱮᱨᱚᱜ ᱛᱮᱦᱚᱸ ᱥᱚᱢᱚᱭ ᱦᱟᱛᱟᱣᱟ ᱟᱨ ᱟᱢ ᱫᱚ ᱤᱧᱴᱷᱮᱱ ᱛᱤᱱᱨᱮᱢ ᱵᱷᱮᱡᱟᱭᱟ ᱡᱮ ᱪᱟᱸᱰᱮ ᱫᱷᱟᱨᱟ ᱟᱢᱤᱡ ᱰᱟᱭᱵᱷᱟᱨ ᱴᱷᱮᱱ ᱮᱢ ᱠᱟᱛᱮ ᱵᱷᱮᱡᱟ ᱜᱚᱫ ᱠᱟᱜ ᱟᱢ ᱟᱨ ᱤᱱᱟᱹ ᱫᱚ ᱤᱧᱦᱚᱸ ᱪᱟᱸᱰᱮᱜᱮ ᱨᱟᱭᱨᱚᱝᱯᱩᱨ ᱛᱮ ᱠᱮᱠ ᱤᱧ ᱵᱷᱮᱡᱟ ᱜᱚᱫ ᱠᱟᱜᱼᱟ ᱩᱥᱟᱹᱨᱟᱜᱮ ᱟᱢᱤᱡ ᱰᱟᱭᱵᱷᱟᱨ ᱠᱮᱢ ᱵᱷᱮᱡᱟᱭ ᱭᱟ ᱤᱧᱟᱹᱜ ᱫᱩᱠᱟᱱ ᱛᱮ